ᱟᱞᱮ ᱱᱚᱣᱟ ᱥᱩᱨᱼᱥᱩᱯᱩᱨ ᱠᱚᱨᱮᱱᱟᱜ ᱦᱚᱲᱟᱜ ᱫᱚ ᱫᱷᱚᱨᱢᱚ ᱥᱛᱷᱟᱱ ᱫᱚ ᱥᱮᱨᱚᱠᱚᱢ ᱫᱚ ᱵᱟᱹᱱᱩᱜᱼᱟ ᱛᱚᱵᱮ ᱱᱚᱜᱼᱚᱭ ᱟᱹᱛᱩᱼᱟᱹᱛᱩ ᱴᱚᱞᱟᱼᱴᱚᱞᱟ ᱚᱱᱟ ᱢᱟᱹᱡᱷᱤ ᱛᱷᱟᱱ ᱟᱨ ᱡᱟᱦᱮᱨ ᱛᱷᱟᱱ ᱫᱚ ᱢᱮᱱᱟᱜᱼᱟ ᱟᱨ ᱱᱮᱛᱟᱨ ᱫᱚ ᱟᱹᱰᱤ ᱢᱚᱡᱽ ᱡᱚᱜᱟᱣ ᱡᱚᱛᱚᱱ ᱨᱮ ᱢᱮᱱᱟᱜᱼᱟ ᱦᱟᱥᱟ ᱛᱮᱦᱚᱸ ᱢᱮᱱᱟᱜᱼᱟ ᱠᱤᱪᱷᱩ ᱠᱤᱪᱷᱩ ᱟᱹᱛᱩ ᱫᱚ ᱟᱨ ᱠᱤᱪᱷᱩ ᱠᱤᱪᱷᱩ ᱟᱹᱛᱩ ᱫᱚ ᱱᱤᱛᱳᱜ ᱫᱚ ᱟᱹᱨᱩᱭ ᱫᱟᱠᱚ ᱥᱤᱢᱮᱱᱴ ᱛᱮ ᱟᱨ ᱟᱹᱰᱤ ᱡᱚᱜᱟᱣ ᱡᱚᱛᱚᱱ ᱜᱮ ᱢᱮᱱᱟᱜᱼᱟ ᱱᱤᱭᱟᱹ ᱜᱮ ᱟᱨ ᱱᱚᱛᱮ ᱫᱟᱬᱟᱱ ᱡᱟᱭᱜᱟ ᱫᱚ ᱢᱮᱱᱟᱜᱼᱟ ᱟᱞᱮ ᱱᱚᱛᱮ ᱦᱮᱢᱟᱞ ᱵᱩᱨᱩ ᱟᱹᱰᱤ ᱵᱮᱥ ᱡᱟᱭᱜᱟ ᱠᱟᱱᱟ ᱚᱱᱛᱮ ᱫᱚ ᱫᱟᱬᱟᱱ ᱠᱚ ᱦᱤᱡᱩᱜᱼᱟ ᱫᱮᱹᱥᱼᱵᱤᱫᱮᱹᱥ ᱠᱷᱚᱱ ᱠᱚ ᱦᱤᱡᱩᱜᱼᱟ ᱚᱱᱟ ᱚᱱᱮ ᱯᱳᱥ ᱵᱚᱸᱜᱟ ᱢᱟᱜᱽ ᱵᱚᱸᱜᱟ ᱚᱠᱛᱚ ᱩᱱ ᱥᱚᱢᱚᱭ ᱫᱚ ᱟᱹᱰᱤ ᱰᱷᱮᱨ ᱠᱚ ᱦᱤᱡᱩᱜᱼᱟ ᱟᱹᱰᱤ ᱥᱟᱸᱜᱮ ᱠᱚ ᱦᱤᱡᱩᱜᱼᱟ ᱟᱨ ᱩᱱ ᱡᱚᱠᱷᱚᱱ ᱜᱮ ᱧᱮᱞ ᱛᱮᱱᱟᱜ ᱫᱚ ᱚᱱᱟ ᱵᱚᱨᱚᱯᱷ ᱠᱚ ᱛᱟᱦᱮᱱᱟ ᱵᱚᱨᱚᱯᱷ ᱪᱮᱛᱟᱱ ᱛᱮ ᱦᱚᱲ ᱠᱚᱠᱚ ᱛᱟᱲᱟᱢᱟ ᱥᱮ ᱡᱟᱦᱟᱸ ᱚᱱᱟ ᱦᱮᱢᱟᱞ ᱵᱩᱨᱩ ᱡᱟᱦᱟᱸ ᱟᱨ ᱠᱟᱧᱪᱚᱱ ᱡᱚᱝᱜᱷᱟ ᱵᱚᱱ ᱧᱮᱞ ᱧᱟᱢᱟ ᱟᱨ ᱧᱮᱞ ᱧᱮᱞ ᱡᱟᱭᱜᱟ ᱦᱚᱸ ᱟᱹᱰᱤ ᱵᱮᱥ ᱚᱸᱰᱮ ᱫᱚ ᱢᱮᱱᱟᱜᱼᱟ ᱡᱮᱢᱚᱱ ᱢᱮᱱᱟᱜᱼᱟ ᱥᱚᱯᱤᱝ ᱢᱚᱞ ᱠᱚᱦᱚᱸ ᱞᱟᱹᱴᱩ ᱞᱟᱹᱴᱩ ᱢᱮᱱᱟᱜᱼᱟ ᱥᱮ ᱩᱱᱠᱩ ᱫᱚ ᱱᱮᱯᱟᱞᱤ ᱠᱚ ᱢᱮᱱᱟᱜ ᱠᱚᱣᱟ ᱩᱱᱠᱩ ᱟᱹᱰᱤ ᱵᱮᱥᱟᱠᱚ ᱟᱰᱤ ᱢᱚᱡᱽ ᱟᱹᱨᱤᱪᱟᱹᱞᱤ ᱛᱟᱠᱚ ᱟᱨ ᱱᱟᱯᱟᱭ ᱱᱟᱯᱟᱭ ᱧᱮᱞ ᱛᱮᱱᱟᱜ ᱛᱚᱵᱮ ᱦᱮᱸ ᱚᱸᱰᱮ ᱫᱚ ᱡᱚᱛᱚ ᱠᱷᱚᱱ ᱰᱷᱮᱨ ᱥᱚᱢᱚᱥᱥᱟ ᱫᱚ ᱦᱩᱭᱩᱜ ᱠᱟᱱᱟ ᱫᱟᱜ ᱱᱤᱭᱮ ᱫᱟᱜ ᱫᱚ ᱱᱚᱝᱠᱟ ᱚᱱᱟ ᱨᱮᱭᱟᱲ ᱥᱚᱢᱚᱭ ᱛᱚ ᱚᱱᱟ ᱟᱫᱚ ᱠᱮᱴᱮᱡ ᱵᱟᱲᱟ ᱠᱚᱜᱼᱟ ᱡᱟᱦᱟᱸ ᱢᱟᱱᱛᱟᱦᱟᱸ ᱫᱟᱜ ᱦᱳᱭᱛᱳ ᱵᱟᱢ ᱧᱟᱢᱟ ᱚᱱᱮ ᱯᱟᱭᱤᱯ ᱨᱮ ᱠᱮᱴᱮᱡ ᱵᱟᱲᱟ ᱠᱚᱜᱼᱟ ᱨᱮᱭᱟᱲ ᱚᱠᱛᱚ ᱫᱚ ᱩᱱ ᱥᱚᱢᱚᱭ ᱛᱷᱚᱲᱟ ᱢᱩᱥᱠᱤᱞ ᱧᱚᱜᱚᱜᱼᱟ ᱜᱤᱡᱟᱨ ᱠᱚ ᱵᱟᱝ ᱛᱟᱦᱮᱸ ᱞᱮᱱᱠᱷᱟᱱ ᱦᱳᱴᱮ ᱞ ᱠᱚᱨᱮ ᱦᱚᱸ ᱛᱷᱚᱲᱟ ᱥᱚᱢᱚᱥᱥᱟ ᱦᱩᱭᱩᱜᱼᱟ ᱟᱫᱚ ᱡᱟᱦᱟᱸᱭ ᱥᱟᱺᱜᱤᱧ ᱠᱷᱚᱱ ᱫᱟᱬᱟᱱ ᱵᱚᱱ ᱦᱤᱡᱩᱜ ᱠᱟᱱᱟ ᱦᱚᱲ ᱠᱚ ᱵᱤᱥᱮᱥ ᱠᱚᱨᱮ ᱟᱵᱚ ᱥᱟᱱᱛᱟᱲ ᱠᱚ ᱟᱫᱚ ᱠᱟᱹᱴᱤᱡ ᱡᱳᱜᱟᱡᱳᱜᱽ ᱠᱟᱛᱮᱫ ᱢᱟᱱᱮ ᱢᱚᱡᱽ ᱛᱮ ᱛᱩᱱᱠᱷᱤ ᱛᱚᱞᱟᱥ ᱠᱟᱛᱮᱫ ᱧᱮᱞ ᱦᱩᱭᱩᱜᱼᱟ ᱡᱮ ᱚᱠᱟ ᱚᱠᱟ ᱦᱳᱴᱮ ᱞ ᱠᱚ ᱴᱷᱤᱠᱼᱴᱷᱟᱠ ᱢᱮᱱᱟᱜᱼᱟ ᱪᱮᱫᱟᱜ ᱫᱟᱜ ᱫᱚ ᱥᱚᱵᱽ ᱥᱚᱢᱚᱭ ᱜᱮ ᱟᱵᱚ ᱫᱚ ᱞᱟᱜᱟᱣᱟᱵᱚᱱᱟ ᱦᱩᱛᱩᱢ ᱯᱷᱟᱨᱪᱟ ᱵᱮᱨᱮᱫ ᱛᱚᱨᱟ ᱜᱮ ᱫᱟᱜ ᱞᱟᱜᱟᱜᱼᱟ ᱦᱩᱛᱩᱢ ᱯᱷᱟᱨᱪᱟᱜᱼᱟᱢ ᱥᱮ ᱪᱟ ᱠᱚᱯᱷᱤ ᱚᱱᱟ ᱠᱚᱢ ᱧᱩᱭᱟ ᱩᱱ ᱥᱚᱢᱚᱭ ᱫᱚ ᱫᱟᱜ ᱫᱚ ᱞᱟᱜᱟᱣ ᱢᱮᱜᱮᱭᱟ ᱟᱫᱚ ᱚᱱᱟ ᱫᱟᱜ ᱨᱮᱱᱟᱜ ᱯᱨᱚᱵᱽᱞᱮᱢ ᱡᱟᱛᱮ ᱵᱟᱝ ᱛᱟᱦᱮᱱᱟ ᱚᱱᱟ ᱧᱮᱞ ᱦᱩᱭᱩᱜᱼᱟ ᱟᱨ ᱵᱟᱹᱠᱤ ᱫᱚ ᱡᱚᱛᱚ ᱜᱮ ᱴᱷᱤᱠᱟᱱᱟ ᱨᱩᱢ ᱠᱚᱦᱚᱸ ᱟᱹᱰᱤ ᱵᱮᱥ ᱵᱮᱥ ᱠᱚ ᱮᱢᱚᱜᱼᱟ ᱡᱚᱢ ᱧᱩ ᱠᱚᱦᱚᱸ ᱟᱹᱰᱤ ᱵᱮᱥ ᱡᱚᱛᱚ ᱜᱮ ᱴᱷᱤᱠᱼᱴᱷᱟᱠ ᱜᱮ ᱟᱨ ᱱᱚᱣᱟ ᱜᱮ ᱟᱨ ᱡᱟᱦᱟᱸᱭ ᱵᱟᱯᱮ ᱧᱮᱞ ᱠᱟᱜᱼᱟ ᱚᱱᱟ ᱦᱮᱢᱟᱞ ᱵᱩᱨᱩ ᱧᱮᱞ ᱤᱫᱤᱭ ᱛᱟᱵᱚᱱ ᱯᱮ ᱟᱹᱰᱤ ᱨᱟᱹᱥᱠᱟᱹ ᱯᱮ ᱟᱹᱭᱠᱟᱹᱣᱟ ᱟᱨ ᱵᱟᱨ ᱵᱟᱨ ᱜᱮ ᱥᱮᱱᱚᱜ ᱥᱟᱱᱟ ᱯᱮᱭᱟ ᱱᱚᱣᱟ ᱜᱮ ᱴᱷᱤᱠ